ᱨᱮ ᱜᱤᱫᱟᱹᱨ ᱦᱚᱯᱚᱱ ᱠᱚ ᱠᱟᱹᱴᱤᱡ ᱠᱟᱹᱴᱤᱡ ᱠᱚ ᱞᱟᱹᱭ ᱫᱚᱦᱚ ᱟᱯᱮ ᱠᱟᱹᱱᱟᱹᱧᱭᱟ ᱤᱧ ᱫᱚ ᱠᱟᱹᱴᱤᱡ ᱨᱮᱫᱚ ᱵᱚᱦᱩᱛ ᱤᱧ ᱠᱷᱮᱞᱳᱜ ᱠᱟᱱ ᱛᱟᱦᱮᱫ ᱜᱮ ᱯᱷᱩᱴᱵᱚᱞ ᱦᱩᱭᱮᱱᱟ ᱴᱤᱨ ᱦᱩᱭᱮᱱᱟ ᱜᱩᱴᱤ ᱠᱷᱮᱞ ᱦᱩᱭᱮᱱᱟ ᱟᱨ ᱟᱭᱢᱟ ᱟᱭᱢᱟ ᱠᱷᱮᱞᱤᱧ ᱠᱷᱮᱞᱮᱫ ᱛᱟᱦᱮᱱ ᱜᱤᱭᱟᱹᱧ ᱟᱨ ᱱᱚᱛᱮ ᱯᱟᱲᱦᱟᱣ ᱦᱩᱧ ᱯᱟᱲᱦᱟᱜ ᱠᱟᱱ ᱛᱟᱦᱮᱱ ᱜᱮ ᱥᱮᱛᱟᱜ ᱨᱮ ᱵᱮᱨᱮᱫ ᱠᱟᱛᱮ ᱢᱤᱫ ᱪᱟᱠᱟ ᱴᱟᱺᱰᱤ ᱨᱮᱧ ᱧᱤᱨ ᱟᱹᱪᱩᱨᱟ ᱩᱥᱠᱮ ᱵᱟᱫ ᱯᱷᱩᱴᱵᱚᱞᱤᱧ ᱠᱷᱮᱞᱳᱜ ᱠᱟᱱ ᱛᱟᱦᱮᱱᱟᱹᱧ ᱫᱟᱞ ᱵᱟᱲᱟᱭᱮᱫ ᱛᱟᱦᱮᱱᱟᱹᱧ ᱚᱱᱠᱟ ᱠᱟᱛᱮᱫ ᱯᱟᱲᱦᱟᱜ ᱦᱩᱭ ᱱᱚᱛᱮᱧ ᱤᱭᱟᱹᱭᱮᱫ ᱛᱟᱦᱮᱱ ᱜᱤᱧ ᱪᱮᱥᱴᱟᱭᱮᱫ ᱛᱟᱦᱮᱱᱟ ᱠᱷᱮᱞᱳᱜ ᱦᱚᱸ ᱯᱷᱩᱴᱵᱚᱞ ᱠᱷᱮᱞ ᱚᱱᱟ ᱛᱟᱭᱚᱢ ᱨᱮᱫ ᱥᱚᱢᱚᱭ ᱥᱚᱢᱚᱭ ᱨᱮ ᱠᱨᱤᱠᱮᱴ ᱦᱚᱸᱞᱮ ᱠᱷᱮᱞᱳᱜ ᱠᱟᱱ ᱛᱟᱦᱮᱱᱟ ᱴᱤᱨ ᱦᱚᱸᱞᱮ ᱠᱷᱮᱞᱳᱜ ᱠᱟᱱ ᱛᱟᱦᱮᱱᱟ ᱚᱱᱠᱟ ᱜᱮ ᱠᱟᱛᱮᱫ ᱜᱮᱞᱮ ᱦᱚᱲᱢᱚ ᱠᱚ ᱢᱟᱱᱮ ᱵᱚᱦᱩᱛ ᱟᱪᱪᱷᱟ ᱛᱟᱦᱮᱱᱟ ᱠᱷᱮᱞ ᱵᱚᱱ ᱤᱭᱟᱹ ᱞᱮᱠᱷᱟᱱ ᱫᱚ ᱦᱚᱲᱢᱚ ᱵᱮᱭᱟᱢ ᱦᱩᱭᱩᱜ ᱠᱟᱱᱟ ᱨᱳᱜᱽ ᱯᱟᱯᱨᱮ ᱢᱩᱠᱛᱮ ᱦᱩᱭᱩᱜᱼᱟ ᱥᱟᱹᱨᱤᱨ ᱨᱮᱭᱟᱜ ᱠᱟᱥᱨᱟᱛ ᱦᱩᱭᱩᱜ ᱠᱟᱱᱟ ᱠᱷᱮᱞ ᱛᱮ ᱡᱟᱦᱟᱸᱴᱟᱜ ᱠᱷᱮᱞ ᱜᱮ ᱠᱤᱨᱠᱮᱴ ᱦᱩᱭᱮᱱᱟ ᱦᱚᱠᱤ ᱦᱩᱭᱮᱱᱟ ᱟᱨ ᱵᱮᱰᱢᱤᱱᱴᱚᱱ ᱦᱩᱭᱮᱱᱟ ᱠᱟᱵᱟᱰᱤ ᱠᱷᱮᱞ ᱦᱩᱭᱮᱱᱟ ᱡᱟᱦᱟᱸᱴᱟᱜ ᱠᱷᱮᱞ ᱨᱮᱜᱮ ᱠᱟᱥᱨᱟᱛ ᱨᱮᱭᱟᱜ ᱦᱚᱲᱢᱚ ᱨᱮᱭᱟᱜ ᱛᱟᱜᱟᱛ ᱯᱟᱲᱦᱟᱜ ᱠᱟᱱᱟ ᱱᱚᱣᱟ ᱠᱚ ᱤᱭᱟᱹ ᱞᱮᱠᱷᱟᱱ ᱫᱚ ᱠᱷᱮᱞ ᱞᱮᱠᱷᱟᱱ ᱫᱚ ᱠᱟᱹᱴᱤᱡ ᱨᱮᱫᱚ ᱠᱟᱹᱴᱤᱡ ᱨᱮᱫᱚ ᱚᱱᱟ ᱠᱟᱹᱴᱤᱡ ᱜᱩᱞᱤ ᱠᱚᱞᱮ ᱠᱷᱮᱞᱳᱜ ᱠᱟᱱ ᱛᱟᱦᱮᱱᱟ ᱴᱤᱨ ᱠᱚ ᱟᱨ ᱥᱮᱬᱟ ᱠᱟᱛᱮ ᱫᱚ ᱚᱱᱟ ᱠᱚᱞᱮ ᱤᱭᱟᱹ ᱠᱟᱛᱮ ᱢᱟᱱᱮ ᱦᱚᱲᱢᱚ ᱢᱚᱡᱵᱩᱛ ᱞᱮ ᱫᱚᱦᱚ ᱠᱮᱫᱟ ᱡᱟᱦᱟᱸᱭ ᱠᱚᱫᱚ ᱱᱚᱣᱟ ᱠᱚ ᱪᱟᱞᱛᱮ ᱱᱚᱠᱨᱤ ᱴᱚᱠᱨᱤ ᱦᱚᱸᱠᱚ ᱧᱟᱢ ᱠᱮᱫᱟ ᱵᱚᱥ ᱨᱮᱦᱚᱸ ᱠᱚ ᱪᱟᱞᱟᱣᱮᱱᱟ ᱟᱨ ᱱᱤᱛᱳᱜ ᱨᱮᱦᱚᱸ ᱠᱟᱹᱢᱤ ᱮᱫᱟ ᱠᱚ ᱯᱷᱩᱴᱵᱚᱞ ᱮᱱᱮᱡ ᱧᱩᱛᱩᱢ ᱛᱮᱠᱚ ᱪᱟᱠᱨᱤ ᱦᱚᱸᱠᱚ ᱧᱟᱢ ᱵᱟᱲᱟ ᱟᱠᱟᱫᱟ ᱟᱨ ᱱᱤᱛᱳᱜ ᱮᱥᱴᱮᱰᱤᱭᱟᱢ ᱚᱣᱟᱭ ᱜᱟᱨᱟ ᱨᱮ ᱡᱟᱦᱟᱸ ᱨᱮᱜᱮ ᱯᱨᱳᱜᱨᱟᱢ ᱦᱩᱭᱩᱜ ᱠᱟᱱᱟ ᱚᱸᱰᱮ ᱧᱮᱞᱮᱞ ᱦᱚᱸᱠᱚ ᱪᱟᱞᱟᱜ ᱠᱟᱱ ᱠᱷᱟᱱ ᱩᱱᱠᱩ ᱠᱚᱣᱟᱜ ᱧᱮᱞ ᱠᱟᱛᱮ ᱦᱚᱸ ᱯᱷᱩᱴᱵᱚᱞ ᱨᱮᱭᱟᱜ ᱛᱟᱹᱨᱤᱠᱟ ᱮᱱᱮᱡ ᱠᱚ ᱵᱟᱲᱟᱭ ᱫᱟᱲᱮᱭᱟᱜ ᱠᱟᱱᱟ ᱠᱨᱤᱠᱮᱴ ᱨᱮᱭᱟᱜ ᱦᱚᱸ ᱚᱠᱟ ᱞᱮᱠᱟ ᱠᱚ ᱫᱟᱞ ᱟᱨ ᱪᱤᱠᱟᱹ ᱪᱤᱠᱟᱹᱭᱟᱠᱚ ᱥᱟᱱᱟᱢ ᱠᱚ ᱪᱮᱫ ᱮᱫᱟᱠᱚ ᱚᱸᱰᱮ ᱠᱷᱚᱱᱟᱜ ᱜᱮ ᱟᱨ ᱥᱟᱨᱵᱷᱤᱥ ᱦᱚᱸ ᱚᱱᱠᱟ ᱠᱟᱛᱮ ᱜᱮᱠᱚ ᱧᱟᱢ ᱟᱠᱟᱫᱟᱠᱚ ᱵᱚᱦᱩᱛ ᱠᱚᱲᱟ ᱜᱤᱫᱟᱹᱨ ᱠᱚ ᱟᱵᱚ ᱥᱟᱱᱛᱟᱲ ᱨᱮ ᱦᱟᱺᱰᱤ ᱠᱚ ᱠᱩᱲᱤ ᱠᱚᱦᱚᱸ ᱠᱚ ᱟᱭᱢᱟ ᱠᱚ ᱞᱟᱦᱟᱣ ᱠᱟᱱᱟ ᱠᱚ ᱱᱤᱛᱳᱜ ᱨᱮᱦᱚᱸ ᱟᱨ ᱞᱟᱦᱟ ᱛᱮᱜᱮ ᱢᱮᱱᱟᱜ ᱠᱚᱣᱟ ᱚᱱᱟ ᱤᱫᱤ ᱠᱟᱛᱮ ᱠᱷᱮᱞ ᱫᱚ ᱟᱹᱰᱤ ᱢᱚᱡᱽ ᱱᱟᱯᱟᱭ ᱠᱟᱱ ᱜᱮᱭᱟ ᱟᱨ ᱡᱟᱦᱟᱸᱭ ᱠᱚ ᱦᱟᱺᱰᱤ ᱯᱟᱹᱭᱨᱟᱹ ᱨᱮᱠᱚ ᱪᱟᱞᱟᱣ ᱠᱟᱱᱟ ᱩᱱᱠᱩ ᱫᱚᱠᱚ ᱜᱮᱞ ᱟᱠᱟᱱᱟ ᱚᱱᱟ ᱤᱭᱟᱹᱛᱮ ᱦᱟᱺᱰᱤ ᱯᱟᱹᱣᱨᱟᱹ ᱫᱚ ᱤᱠᱟᱹ ᱠᱟᱛᱮ ᱱᱚᱣᱟ ᱫᱚ ᱡᱩᱫᱤ ᱢᱚᱡᱽ ᱛᱮ ᱱᱟᱯᱟᱭ ᱛᱮᱯᱮ ᱪᱮᱥᱴᱟᱭᱟᱵᱚᱱ ᱢᱮᱱᱠᱷᱟᱡ ᱫᱚ ᱡᱟᱹᱨᱩᱲ ᱥᱟᱨᱵᱤᱥ ᱠᱚ ᱮᱢᱟᱱ ᱠᱚᱯᱮ ᱧᱟᱢ ᱫᱟᱲᱮᱭᱟᱜᱼᱟ ᱡᱟᱦᱟᱸ ᱠᱚᱢᱯᱟᱱᱤ ᱦᱳᱭ ᱵᱟᱪᱷᱟᱣ ᱤᱫᱤ ᱫᱮᱭᱟᱱᱮᱯᱟᱭ ᱱᱚᱣᱟ ᱠᱚᱨᱮ ᱫᱚ ᱪᱮᱫ ᱫᱤᱞᱞᱤ ᱵᱳᱢᱵᱟᱭ ᱡᱟᱦᱟᱸ ᱢᱟᱱ ᱛᱮᱦᱚᱸ ᱠᱳᱢᱯᱟᱱᱤ ᱠᱤᱨᱤᱧ ᱤᱫᱤ ᱯᱮᱭᱟᱭ ᱫᱟᱲᱮᱭᱟᱜᱼᱟ ᱚᱱᱟ ᱪᱷᱟᱲᱟ ᱨᱮ ᱪᱟᱠᱨᱤ ᱦᱚᱸᱭ ᱮᱢᱟ ᱯᱮᱭᱟ ᱵᱚᱦᱩᱛ ᱠᱤᱥᱤᱢ ᱨᱮᱭᱟᱜ ᱩᱥᱟᱹᱨᱟ ᱩᱥᱟᱹᱨᱟ ᱦᱚᱲᱢᱚ ᱨᱮᱭᱟᱜ ᱥᱟᱱᱟᱢ ᱵᱮᱭᱟᱢ ᱨᱳᱜᱽ ᱯᱟᱯ ᱥᱟᱱᱟᱢ ᱚᱱᱟ ᱠᱚᱦᱚᱸ ᱢᱩᱠᱛᱚ ᱪᱟᱵᱟᱜ ᱟᱭᱮᱢ ᱮᱢᱟᱱ ᱛᱮᱭᱟᱜ ᱨᱩᱣᱟᱹ ᱦᱟᱹᱥᱩ ᱡᱚᱞᱫᱤ ᱵᱟᱝ ᱧᱟᱢᱚᱜ ᱛᱟᱭᱟ ᱚᱱᱟ ᱤᱭᱟᱹᱛᱮ ᱠᱷᱮᱞ ᱫᱚ ᱵᱚᱦᱩᱜ ᱢᱚᱦᱚᱛᱛᱚᱯᱩᱨᱱᱚ ᱱᱤᱛᱚᱜ ᱫᱚ ᱠᱟᱱᱟ ᱠᱷᱮᱞ ᱫᱚ ᱵᱚᱦᱩᱛ ᱥᱩᱱᱫᱚᱨ ᱜᱮᱭᱟ ᱮᱱᱮᱡ ᱫᱚ ᱡᱟᱦᱟᱸᱴᱟᱜ ᱠᱮ ᱪᱚᱭᱮᱥ ᱨᱮ ᱞᱟᱜᱟᱜᱼᱟ ᱚᱱᱟᱜᱮ ᱮᱱᱮᱡ